ᱠᱳᱵᱷᱤᱰ ᱱᱟᱭᱤᱱᱴᱤᱱ ᱢᱚᱦᱟᱢᱟᱨᱤ ᱱᱚᱣᱟᱫᱚ ᱟᱞᱮ ᱴᱚᱴᱷᱟᱨᱮ ᱟᱹᱰᱤ ᱡᱳᱨᱜᱮ ᱮᱥᱮᱨᱞᱮᱫ ᱠᱚ ᱛᱟᱦᱮᱸ ᱠᱟᱱᱟ ᱡᱟᱦᱟᱸᱭᱜᱮ ᱫᱤᱥᱚᱢ ᱥᱮ ᱟᱞᱮ ᱴᱚᱴᱷᱟᱨᱮ ᱫᱟᱬᱟᱱᱠᱟᱱ ᱛᱟᱦᱮᱸ ᱠᱟᱱᱟ ᱩᱱᱤᱜᱮ ᱱᱚᱣᱟᱨᱮ ᱮᱴᱠᱮᱴᱚᱬᱮ ᱫᱚᱭ ᱟᱴᱠᱟᱨᱮᱫᱠᱟᱱ ᱛᱟᱦᱮᱸ ᱠᱟᱱᱟ ᱡᱟᱦᱟᱸ ᱠᱷᱚᱱ ᱦᱤᱡᱩᱜ ᱥᱮᱱᱚᱜ ᱦᱚᱲ ᱠᱚ ᱟᱞᱮ ᱴᱚᱴᱷᱟ ᱞᱮᱠᱟᱛᱮ ᱵᱟᱝᱠᱚ ᱯᱟᱨᱚᱢᱚᱪᱚ ᱟᱠᱚᱠᱟᱱ ᱛᱟᱦᱮᱸ ᱠᱟᱱᱟ ᱚᱱᱟᱛᱮ ᱩᱱᱠᱚ ᱦᱚᱲᱫᱚ ᱫᱚᱢᱮᱠᱚ ᱮᱴᱠᱮᱴᱚᱬᱮᱜᱠᱟᱱ ᱛᱟᱦᱮᱸ ᱠᱟᱱᱟ ᱫᱤᱥᱚᱢ ᱥᱟᱸᱜᱷᱟᱨᱤᱭᱟᱹ ᱦᱚᱲᱠᱚ ᱟᱞᱮ ᱴᱚᱴᱷᱟᱥᱮᱫᱛᱮ ᱵᱟᱝᱠᱚ ᱯᱟᱨᱚᱢᱚᱜᱠᱟᱱ ᱛᱟᱦᱮᱸ ᱠᱟᱱᱟ ᱦᱚᱨᱠᱚᱦᱚᱸ ᱵᱟᱝᱠᱚ ᱧᱟᱢᱮᱫᱠᱟᱱ ᱛᱟᱦᱮᱸ ᱠᱟᱱᱟ ᱚᱱᱟᱛᱮ ᱟᱹᱰᱤ ᱡᱳᱨᱠᱚ ᱮᱴᱠᱮᱴᱚᱬᱮᱜᱠᱟᱱ ᱛᱟᱦᱮᱸ ᱠᱟᱱᱟ ᱡᱟᱦᱟᱸᱭᱜᱮ ᱡᱩᱫᱤ ᱨᱩᱣᱟᱹᱜᱠᱟᱱ ᱠᱷᱟᱱ ᱩᱱᱤ ᱟᱞᱮ ᱴᱚᱴᱷᱟ ᱞᱮᱠᱟᱛᱮ ᱯᱟᱨᱚᱢᱦᱚᱸ ᱵᱟᱭ ᱯᱟᱨᱚᱢ ᱫᱟᱲᱮᱭᱟᱜ ᱠᱟᱱᱟ ᱱᱚᱣᱟ ᱠᱳᱵᱷᱤᱰ ᱱᱟᱭᱤᱱᱴᱤᱱ ᱢᱚᱦᱟᱢᱟᱨᱤᱫᱚ ᱦᱚᱲᱠᱚ ᱦᱚᱲ ᱛᱟᱞᱟᱛᱮ ᱱᱚᱣᱟ ᱦᱚᱭ ᱢᱟᱫᱽᱫᱷᱚᱢᱛᱮ ᱯᱟᱥᱱᱟᱜ ᱠᱟᱱᱛᱮ ᱦᱚᱲ ᱫᱚᱢᱮᱠᱚ ᱵᱚᱛᱚᱨᱟᱜᱠᱟᱱ ᱛᱟᱦᱮᱸ ᱠᱟᱱᱟ ᱚᱱᱟᱛᱮ ᱮᱴᱟᱜ ᱟᱛᱳᱨᱤᱱᱤᱡ ᱦᱚᱲ ᱟᱞᱮ ᱟᱛᱳᱛᱮ ᱵᱟᱝᱠᱚ ᱦᱮᱡ ᱚᱪᱚᱣᱟᱭ ᱠᱟᱱ ᱛᱟᱦᱮᱸ ᱠᱟᱱᱟ ᱱᱚᱣᱟ ᱴᱚᱴᱷᱟ ᱨᱮᱫᱚ ᱫᱚᱢᱮᱜᱮ ᱚᱱᱟ ᱨᱮᱭᱟᱜ ᱪᱟᱨᱪᱟ ᱪᱟᱞᱟᱣᱚᱜᱠᱟᱱ ᱛᱟᱦᱮᱸ ᱠᱟᱱᱟ ᱟᱨ ᱦᱚᱲᱠᱚ ᱮᱴᱟᱜ ᱟᱛᱳᱦᱚᱸ ᱵᱟᱝᱠᱚ ᱥᱮᱱᱚᱜ ᱠᱟᱱᱟ ᱟᱨ ᱥᱮ ᱮᱴᱟᱜ ᱟᱛᱳ ᱠᱷᱚᱱ ᱟᱞᱮ ᱴᱚᱴᱷᱟᱛᱮ ᱦᱮᱡᱦᱚᱸ ᱵᱟᱝᱠᱚ ᱦᱤᱡᱩᱜ ᱠᱟᱱᱟ ᱚᱱᱟᱛᱮ ᱚᱱᱟᱫᱚ ᱢᱤᱫ ᱟᱹᱰᱤ ᱵᱚᱛᱚᱨᱟᱱᱟᱜ ᱟᱡᱟᱨ ᱛᱟᱦᱮᱸ ᱠᱟᱱᱟ ᱚᱱᱟᱛᱮ ᱫᱤᱥᱚᱢ ᱦᱚᱲᱠᱚ ᱫᱚᱢᱮᱠᱚ ᱮᱴᱠᱮᱴᱚᱬᱮᱜᱠᱟᱱ ᱛᱟᱦᱮᱸ ᱠᱟᱱᱟ ᱟᱠᱚᱣᱟᱜ ᱟᱨᱡᱟᱣ ᱞᱟᱹᱜᱤᱫ ᱫᱷᱚᱱ ᱦᱚᱸ ᱟᱨᱡᱟᱣ ᱵᱟᱝᱠᱚ ᱫᱟᱲᱮᱭᱟᱜᱠᱟᱱ ᱛᱟᱦᱮᱸ ᱠᱟᱱᱟ ᱪᱮᱫᱟᱜ ᱥᱮ ᱚᱲᱟᱜ ᱠᱷᱚᱱ ᱚᱰᱳᱠ ᱦᱚᱸ ᱵᱟᱝᱠᱚ ᱚᱰᱳᱠᱚᱪᱚ ᱟᱠᱚᱠᱟᱱ ᱛᱟᱦᱮᱸ ᱠᱟᱱᱟ